ᱟᱢᱠᱤ ᱨᱚᱵᱤᱱᱫᱨᱚᱱᱟᱛᱷ ᱦᱚᱴᱮᱞ ᱨᱮᱱ ᱢᱮᱱᱮᱡᱟᱨ ᱮᱢ ᱢᱮᱱᱫᱟ ᱤᱧ ᱥᱟᱵᱤᱛᱨᱤ ᱦᱮᱢᱵᱨᱚᱢ ᱤᱧ ᱢᱮᱱᱫᱟ ᱤᱧ ᱵᱟᱨ ᱥᱤᱧ ᱢᱟᱲᱟᱝ ᱨᱮ ᱟᱢᱟᱜ ᱨᱮᱥᱴᱩᱨᱮᱱᱴ ᱨᱮ ᱯᱤᱡᱽᱡᱟᱧ ᱚᱰᱟᱨ ᱞᱮᱫᱟ ᱟᱫᱚ ᱟᱞᱮ ᱚᱲᱟᱜ ᱨᱮᱱ ᱯᱮᱲᱟ ᱠᱚ ᱦᱤᱡᱩᱜ ᱞᱟᱹᱜᱤᱫ ᱟᱫᱚ ᱚᱱᱟ ᱠᱷᱟᱹᱛᱤᱨ ᱛᱮ ᱟᱨ ᱪᱤᱠᱮᱱ ᱯᱚᱠᱳᱲᱟ ᱟᱨ ᱮᱜᱽᱨᱳᱞ ᱤᱧ ᱚᱱᱟ ᱥᱟᱶ ᱛᱮᱧ ᱚᱰᱟᱨ ᱥᱮᱞᱮᱫ ᱛᱮᱧ ᱠᱷᱚᱡᱚᱜ ᱠᱟᱱᱟ ᱟᱢ ᱪᱮᱫ ᱡᱟᱦᱟᱸ ᱰᱮᱴᱨᱮ ᱰᱮᱞᱤᱵᱷᱟᱨᱤᱢ ᱢᱮᱱᱮᱫ ᱛᱟᱦᱮᱱᱟ ᱚᱱᱟ ᱰᱮᱴᱨᱮᱢ ᱰᱮᱞᱤᱵᱷᱟᱨᱤ ᱤᱧᱟᱹ